ᱡᱚᱦᱟᱨ ᱜᱚᱢᱠᱮ ᱮᱜᱳᱻ ᱯᱷᱚᱴᱳ ᱥᱴᱩᱰᱤᱭᱳ ᱨᱮᱜᱮ ᱞᱟᱜᱟᱣ ᱠᱟᱱᱟ ᱥᱮ ᱜᱚᱢᱠᱮ ᱟᱹᱞᱤᱧ ᱛᱟᱦᱚᱞᱮ ᱯᱚᱴᱳ ᱯᱷᱚᱴᱳ ᱥᱴᱩᱰᱤᱭᱳᱨᱮ ᱞᱟᱜᱟᱣ ᱠᱟᱱᱟ ᱥᱮ ᱜᱳ ᱟᱫᱚ ᱚᱠᱟᱞᱮᱠᱟᱵᱮᱱ ᱦᱟᱛᱟᱣᱮᱫᱟ ᱠᱟᱹᱡ ᱵᱮᱱ ᱞᱟᱹᱭᱧᱚᱜ ᱟᱹᱞᱤᱧᱟ ᱯᱟᱥᱯᱳᱨᱴ ᱥᱟᱭᱤᱡᱽ ᱯᱷᱚᱴᱳ ᱯᱷᱩᱞ ᱯᱷᱚᱴᱳ ᱦᱮᱸ ᱥᱮ ᱚᱠᱟᱞᱮᱠᱟ ᱮᱜᱳ ᱯᱷᱚᱨᱢᱠᱚ ᱮᱯᱞᱟᱭ ᱦᱩᱭᱩᱜ ᱞᱟᱹᱜᱤᱫ ᱢᱤᱫᱴᱟᱝ ᱦᱮᱸ ᱦᱮᱸ ᱮᱜᱳ ᱦᱳᱭ ᱵᱞᱮᱠ ᱮᱱᱰ ᱦᱳᱣᱟᱭᱤᱴ ᱤᱭᱟᱹᱠᱚ ᱚᱱᱟᱢᱟ ᱚᱱᱠᱟᱢᱟᱞᱤᱧ ᱯᱟᱲᱦᱟᱣᱠᱮᱫᱼᱟ ᱦᱳᱭ ᱟᱪᱪᱷᱟ ᱟᱪᱪᱷᱟ ᱚᱱᱟ ᱢᱟᱦᱟᱜᱞᱤᱧ ᱤᱫᱤᱭᱜᱮ ᱴᱷᱤᱠᱜᱮᱭᱟ ᱟᱨ ᱤᱭᱟᱹ ᱜᱳ ᱢᱟᱱᱮ ᱛᱤᱨᱤᱼᱯᱩᱨᱩᱥ ᱟᱹᱞᱤᱧᱜᱮᱞᱤᱧ ᱪᱟᱞᱟᱣᱠᱚᱜᱼᱟ ᱦᱩᱱᱟᱹᱝ ᱟᱹᱞᱤᱧᱟᱜ ᱯᱷᱩᱞ ᱯᱷᱚᱴᱳᱠᱚ ᱜᱤᱫᱽᱨᱟᱹᱼᱯᱤᱫᱟᱹᱨᱞᱤᱧ ᱤᱫᱤᱛᱚᱨᱟ ᱠᱮᱭᱟ ᱟᱫᱚ ᱚᱱᱟ ᱚᱱᱟ ᱡᱳᱲᱟ ᱯᱷᱚᱴᱳ ᱠᱷᱚᱱ ᱯᱷᱩᱞ ᱯᱷᱚᱴᱳᱜᱮ ᱛᱚᱞ ᱦᱚᱪᱚᱠᱮᱭᱟᱞᱤᱧ ᱯᱷᱚᱴᱳᱠᱚ ᱚᱠᱟᱞᱮᱠᱟ

ᱦᱳᱭ ᱮᱜᱳ ᱦᱳᱭ ᱚᱱᱟ ᱯᱷᱨᱮᱢ ᱚᱠᱟᱞᱮᱠᱟ ᱟᱫᱚ ᱦᱮᱸ ᱪᱟᱞᱟᱣ ᱠᱟᱛᱮᱫᱜᱮ ᱴᱷᱤᱠ ᱠᱚᱜᱼᱟ ᱥᱮ ᱟᱵᱤᱱᱜᱮ ᱟᱫᱚ ᱚᱱᱠᱟ ᱦᱤᱥᱟᱹᱵᱽ ᱯᱚᱭᱥᱟᱠᱚᱞᱤᱧ ᱤᱫᱤᱠᱮᱭᱟ ᱜᱳ ᱦᱳᱭ ᱦᱳᱭ ᱦᱳᱭ ᱦᱳᱭ ᱟᱨ ᱜᱤᱫᱽᱨᱟᱹᱦᱚᱸᱞᱤᱧ ᱤᱫᱤᱛᱚᱨᱟᱭᱮ ᱛᱟᱞᱤᱧᱟ ᱜᱤᱫᱽᱨᱟᱹᱦᱚᱸ ᱦᱮᱸᱥᱮ ᱯᱮ ᱦᱚᱲᱞᱮ ᱪᱟᱞᱟᱜᱼᱟ ᱯᱷᱩᱞ ᱯᱷᱚᱴᱳᱜᱮ ᱪᱮᱫᱞᱮᱠᱟ ᱦᱳᱭ ᱵᱟᱨᱥᱤᱧᱜᱟᱱ ᱯᱚᱨᱮᱜᱮᱼᱦᱟᱸᱜ ᱦᱚᱸ ᱦᱟᱱᱛᱮᱱᱟᱜ ᱦᱚᱸ ᱯᱷᱚᱨᱢ ᱨᱮᱱᱟᱜ ᱞᱟᱥᱴ ᱰᱮᱴ ᱥᱮᱴᱮᱨᱚᱜ ᱠᱟᱱᱟᱛᱚ ᱟᱫᱚ ᱢᱟᱲᱟᱝ ᱨᱮᱜᱮ ᱮᱯᱞᱟᱭᱠᱟᱜ ᱦᱩᱭᱩᱜᱼᱟ ᱤᱥᱴᱩᱰᱤᱭᱳ ᱵᱟᱝᱠᱷᱟᱱ ᱚᱠᱟᱨᱮ ᱯᱷᱚᱴᱳᱢ ᱧᱟᱢᱟ ᱦᱮᱸ ᱦᱮᱸ ᱴᱷᱤᱠ ᱜᱮᱭᱟ ᱛᱟᱦᱚᱞᱮ ᱪᱟᱞᱟᱜ ᱟᱹᱞᱤᱧ ᱱᱟᱦᱟᱸᱜ ᱴᱷᱤᱠ ᱴᱷᱤᱠ ᱵᱟᱨᱥᱤᱧ ᱯᱚᱨᱮᱞᱤᱧ ᱪᱟᱞᱟᱜᱼᱟ ᱜᱳ ᱦᱮᱸ ᱴᱷᱤᱠ